ᱤᱧ ᱨᱮᱱ ᱠᱩᱥᱤᱭᱤᱡ ᱮᱸᱜᱮᱞ ᱠᱚᱫᱚ ᱠᱚ ᱦᱩᱭᱩᱜ ᱠᱟᱱᱟ ᱯᱤᱨᱛᱷᱤᱵᱤ ᱢᱚᱝᱜᱚᱞ ᱵᱩᱫᱷ ᱮᱢᱟᱱ ᱠᱚ ᱪᱮᱫᱟᱜ ᱥᱮ ᱤᱧ ᱫᱚ ᱟᱹᱰᱤ ᱱᱟᱯᱟᱭ ᱜᱮ ᱩᱱᱠᱩ ᱫᱚᱧ ᱧᱮᱞ ᱠᱚᱣᱟ ᱚᱱᱟ ᱛᱮ ᱩᱱᱠᱩ ᱜᱤᱧ ᱠᱩᱥᱤ ᱟᱠᱚᱣᱟ ᱯᱨᱤᱛᱷᱤᱵᱤ ᱫᱚ ᱟᱨ ᱵᱮᱥᱤ ᱠᱟᱭᱛᱤᱧ ᱠᱩᱥᱤᱭᱟᱭᱟ ᱪᱮᱫᱟᱜ ᱥᱮ ᱯᱨᱤᱛᱷᱤᱵᱤᱨ ᱨᱮᱫᱚ ᱟᱭᱢᱟ ᱞᱮᱠᱟᱱ ᱡᱤᱵᱽᱼᱡᱤᱭᱟᱹᱞᱤ ᱠᱚ ᱛᱟᱦᱮᱸᱱᱟ ᱟᱨ ᱫᱷᱩᱲᱤ ᱫᱷᱟᱨᱛᱤ ᱦᱚᱸ ᱟᱹᱰᱤ ᱱᱟᱯᱟᱭ ᱜᱮ ᱧᱮᱞᱚᱜᱼᱟ ᱡᱟᱦᱟᱸ ᱥᱮᱱ ᱜᱮᱢ ᱠᱚᱭᱚᱜᱟ ᱦᱟᱹᱨᱭᱟᱹᱲ ᱫᱷᱟᱹᱨᱛᱤ ᱥᱮ ᱫᱷᱩᱲᱤ ᱛᱮ ᱯᱮᱨᱮᱡ ᱟᱠᱟᱱ ᱫᱷᱟᱹᱨᱛᱤ ᱱᱟᱯᱟᱭ ᱜᱮᱢ ᱧᱮᱞᱟ ᱚᱱᱟᱛᱮ ᱯᱨᱤᱛᱷᱤᱵᱤ ᱫᱚ ᱟᱹᱰᱤ ᱱᱟᱯᱟᱭ ᱜᱤᱧ ᱠᱩᱥᱤᱭᱟᱜᱼᱟ